ᱦᱟᱸᱰᱮ ᱵᱳᱠᱟᱨᱳ ᱨᱮ ᱡᱟᱦᱟᱸ ᱫᱟᱬᱟᱱ ᱠᱚ ᱞᱟᱹᱜᱤᱫ ᱦᱤᱡᱩᱜ ᱥᱮᱱᱚᱜ ᱡᱟᱛᱟᱭᱟᱛ ᱥᱟᱫᱷᱟᱱ ᱞᱟᱹᱜᱤᱫ ᱫᱚ ᱢᱮᱱᱟᱜᱼᱟ ᱚᱴᱳ ᱚᱴᱳ ᱨᱤᱠᱥᱟᱹ ᱴᱮᱠᱟᱨ ᱠᱚ ᱢᱮᱱᱟᱜᱼᱟ ᱟᱨ ᱡᱷᱟᱹᱞ ᱦᱤᱡᱩᱜ ᱥᱮᱱᱚᱜ ᱞᱟᱹᱜᱤᱫ ᱫᱚ ᱵᱟᱥ ᱥᱩᱵᱤᱫᱷᱟ ᱦᱚᱸ ᱢᱮᱱᱟᱜ ᱜᱮᱭᱟ ᱟᱨᱦᱚᱸ ᱚᱱᱟ ᱠᱷᱚᱱᱟᱜ ᱡᱷᱟᱹᱞ ᱦᱤᱡᱩᱜ ᱥᱮᱱᱚᱜ ᱥᱩᱵᱤᱫᱷᱟ ᱞᱟᱹᱜᱤᱫ ᱫᱚ ᱴᱨᱮᱱ ᱢᱮᱱᱟᱜᱼᱟ ᱟᱨᱦᱚᱸ ᱡᱩᱫᱤ ᱟᱹᱰᱤ ᱡᱤᱞᱤᱧ ᱡᱤᱞᱤᱧ ᱪᱟᱞᱟᱜ ᱥᱟᱱᱟᱭᱮᱫ ᱢᱮᱠᱷᱟᱱ ᱩᱰᱟᱹᱜ ᱜᱟᱹᱰᱤ ᱥᱩᱵᱤᱫᱷᱟ ᱦᱚᱸ ᱢᱮᱱᱟᱜ ᱜᱮᱭᱟ ᱟᱹᱣᱨᱤ ᱪᱟᱹᱞᱩᱜᱼᱟ ᱟᱫᱚ ᱱᱚᱜᱼᱚᱭ ᱱᱤᱭᱟᱹ ᱥᱩᱵᱤᱫᱷᱟ ᱠᱚ ᱢᱮᱱᱟᱜᱼᱟ ᱞᱮᱠᱤᱱ ᱞᱳᱠᱟᱞ ᱨᱮ ᱡᱩᱫᱤ ᱫᱟᱬᱟ ᱥᱟᱱᱟᱭᱮᱫ ᱢᱮᱱᱠᱷᱟᱱ ᱫᱚ ᱞᱳᱠᱟᱞ ᱨᱮᱫᱚ ᱚᱴᱳᱜᱮ ᱯᱨᱮᱯᱷᱟᱨ ᱟᱠᱚ ᱡᱟᱦᱟᱸ ᱥᱮᱫᱜᱮ ᱢᱟᱱᱮ ᱥᱚᱴ ᱰᱤᱥᱴᱮᱱᱥ ᱫᱩᱭ ᱠᱤᱞᱳᱢᱤᱴᱟᱨ ᱪᱟᱨ ᱠᱤᱞᱳᱢᱤᱴᱟᱨ ᱯᱟᱸᱪ ᱠᱤᱞᱳᱢᱤᱴᱟᱨ ᱫᱚᱥ ᱠᱤᱞᱳᱢᱤᱴᱟᱨ ᱪᱟᱞᱟᱜ ᱞᱟᱹᱜᱤᱫ ᱫᱚ ᱚᱴᱳ ᱜᱷᱟᱱᱮ ᱜᱷᱟᱱᱮ ᱞᱮᱛᱟᱲ ᱢᱟᱱᱮ ᱮᱵᱮᱞᱮᱵᱚᱞ ᱢᱮᱱᱟᱜᱼᱟ ᱥᱮᱛᱟᱜ ᱠᱷᱚᱱᱟᱜ ᱟᱹᱭᱩᱵ ᱫᱷᱟᱹᱵᱤᱡ ᱧᱤᱫᱟᱹ ᱦᱚᱸᱵᱤᱱ ᱧᱟᱢᱟ ᱡᱩᱫᱤ ᱥᱴᱮᱥᱚᱱ ᱧᱤᱫᱟᱹ ᱠᱷᱚᱱᱟᱜ ᱥᱴᱮᱥᱚᱱ ᱵᱤᱱ ᱦᱤᱡᱩᱜᱼᱟ ᱚᱲᱟᱜ ᱥᱮᱫ ᱠᱚᱦᱚᱸ ᱢᱟᱱᱮ ᱚᱲᱟᱜ ᱫᱷᱟᱹᱵᱤᱡ ᱦᱤᱡᱩᱜ ᱥᱮᱱᱚᱜ ᱜᱟᱹᱰᱤ ᱛᱟᱦᱮᱱᱟ ᱚᱴᱳ ᱥᱩᱵᱤᱫᱷᱟ ᱜᱚᱴᱟ ᱯᱟᱲᱟᱜᱮ ᱢᱮᱱᱟᱜᱼᱟ ᱵᱚᱠᱟᱨᱳ ᱪᱮᱛᱨᱚ ᱨᱮᱫᱚ